ᱟᱭᱢᱟ ᱞᱮᱠᱟᱱ ᱨᱤᱛᱩ ᱪᱮᱛᱟᱱ ᱨᱮ ᱵᱷᱚᱨᱥᱟ ᱠᱟᱛᱮ ᱟᱭᱢᱟ ᱫᱟᱹᱨᱤ ᱜᱮᱵᱚᱱ ᱨᱚᱦᱚᱭ ᱜᱮᱭᱟ ᱡᱮᱢᱚᱱ ᱵᱚᱨᱥᱟ ᱫᱤᱱ ᱨᱮ ᱢᱮᱱᱟᱜᱼᱟ ᱟᱵᱚ ᱦᱩᱲᱩ ᱵᱚᱱ ᱪᱟᱥ ᱜᱮᱭᱟ ᱨᱟᱵᱟᱝ ᱫᱤᱱ ᱨᱮ ᱢᱟᱱᱟᱜᱼᱟ ᱟᱭᱢᱟ ᱞᱮᱠᱟᱱ ᱵᱟᱦᱟ ᱫᱟᱹᱨᱤ ᱵᱟᱦᱟᱜᱼᱟ ᱟᱨ ᱟᱭᱢᱟ ᱥᱟᱠ ᱥᱚᱵᱡᱤ ᱟᱵᱟᱨ ᱛᱩᱲᱤ ᱦᱚᱸ ᱵᱚᱱ ᱨᱚᱦᱚᱭᱟ ᱯᱸᱩᱞ ᱠᱚᱯᱤ ᱵᱟᱫᱷᱟ ᱠᱚᱯᱤ ᱵᱤᱞᱟᱹᱛᱤ ᱫᱷᱚᱱᱭᱮ ᱯᱟᱛᱟ ᱟᱨᱚ ᱮᱢᱟᱱ ᱛᱮᱱᱟᱜ ᱥᱚᱵᱡᱤ ᱵᱚᱱ ᱨᱚᱦᱚᱭ ᱜᱮᱭᱟ ᱟᱨ ᱥᱤᱛᱩᱝ ᱫᱤᱱ ᱦᱚᱸ ᱟᱵᱩ ᱟᱭᱢᱟᱱ ᱥᱟᱠ ᱥᱚᱵᱽᱡᱤ ᱵᱚᱱ ᱨᱚᱦᱚᱭ ᱜᱮᱭᱟ ᱫᱟᱨᱤ ᱠᱩᱡ ᱵᱚᱱ ᱨᱚᱦᱚᱭᱟ ᱟᱨ ᱵᱷᱟᱫᱚᱨ ᱟᱥᱤᱱ ᱫᱚ ᱟᱵᱩ ᱦᱩᱲᱩ ᱥᱮ ᱜᱩᱦᱩᱢ ᱠᱷᱟᱱᱴᱟᱲ ᱫᱟᱹᱨᱤ ᱩᱞ ᱫᱟᱨᱤ ᱤᱱᱟᱹ ᱠᱩᱡ ᱵᱚᱱ ᱪᱟᱥ ᱜᱮᱭᱟ ᱟᱫᱚ ᱤᱱᱠᱟ ᱠᱟᱛᱮᱫ ᱡᱚᱛᱚ ᱞᱮᱠᱟᱱ ᱨᱤᱛᱩ ᱨᱤᱜᱤ ᱡᱚᱛᱚ ᱞᱮᱠᱟᱱ ᱥᱚᱵᱡᱤ ᱥᱮ ᱫᱟᱹᱨᱤ ᱠᱩᱡ ᱵᱚᱱ ᱨᱚᱦᱚᱭ ᱜᱮᱭᱟᱵᱩᱱ ᱤᱱᱟᱹᱜᱮ ᱫᱤᱥ ᱦᱩᱫᱤᱥ ᱫᱚ ᱢᱮᱱᱟᱜ ᱛᱤᱧᱟᱹ ᱡᱚᱛᱚ ᱞᱮᱠᱟᱱ ᱨᱤᱛᱩ ᱨᱮᱜᱤ ᱡᱚᱛᱚ ᱞᱮᱠᱟᱱ ᱥᱚᱵᱡᱤ ᱥᱮ ᱫᱟᱹᱨᱤ ᱠᱩᱡ ᱨᱚᱦᱚᱭ ᱜᱟᱱᱚᱜ ᱜᱮᱭᱟ